ᱦᱳᱭ ᱯᱟᱸᱪ ᱜᱚᱴᱟᱝ ᱦᱚᱲᱟᱜ ᱧᱩᱛᱩᱢ ᱞᱟᱹᱭᱮᱫᱼᱟᱹᱧ ᱡᱮᱢᱚᱱ ᱟᱞᱮ ᱚᱲᱟᱜ ᱥᱩᱨ ᱨᱮᱜᱮ ᱢᱚᱱᱤᱥᱟ ᱢᱩᱨᱢᱩ ᱤᱱᱟᱹᱯᱚᱨᱮ ᱟᱡᱟᱫ ᱠᱤᱥᱠᱩ ᱤᱱᱟᱹ ᱯᱚᱨᱮ ᱥᱳᱱᱟᱢᱩᱱᱤ ᱥᱚᱨᱮᱱ ᱤᱱᱟᱹ ᱯᱚᱨᱮ ᱥᱤᱞᱩ ᱴᱩᱰᱩ ᱟᱨ ᱤᱱᱟᱹ ᱯᱚᱨᱮ ᱠᱟᱹᱪᱤ ᱢᱟᱨᱰᱤ